ᱦᱚᱲ ᱡᱚᱛᱚ ᱜᱷᱟᱹᱲᱤᱡᱽ ᱟᱠᱚᱣᱟᱜ ᱱᱟᱜᱟᱢ ᱯᱟᱸᱡᱟ ᱠᱟᱛᱮᱜ ᱡᱚᱯᱲᱟᱣ ᱠᱚ ᱛᱟᱦᱮᱱᱟ ᱤᱧ ᱵᱟᱲᱟᱭ ᱥᱟᱱᱟᱧ ᱠᱟᱱᱟ ᱱᱟᱜᱟᱢ ᱨᱮᱱᱟᱜ ᱨᱚᱲ ᱡᱮᱢᱚᱱ ᱢᱮᱱᱟᱜ ᱠᱟᱫᱟ ᱠᱟᱨᱟᱢ ᱵᱤᱱᱛᱤ ᱵᱟᱦᱟ ᱥᱚᱨᱦᱟᱭ ᱟᱨᱦᱚᱸ ᱮᱢᱟᱱ ᱛᱮᱱᱟᱜ ᱵᱟᱯᱞᱟ ᱵᱷᱟᱸᱰᱟᱱ ᱪᱷᱟᱹᱴᱭᱟᱹᱨᱚᱜ ᱟᱨᱚ ᱟᱭᱢᱟ ᱟᱭᱢᱟ ᱱᱚᱝᱠᱟ ᱜᱮ ᱢᱮᱱᱟᱜ ᱠᱟᱫᱟ ᱪᱟᱸᱫᱳ ᱢᱩᱪᱟᱹᱫ ᱨᱮ ᱥᱟᱦᱟ ᱞᱩᱸᱰᱟᱹ ᱟᱨᱚ ᱯᱩᱥ ᱵᱚᱸᱜᱟ ᱢᱩᱪᱟᱹᱫ ᱨᱮ ᱢᱚᱠᱚᱨ ᱡᱮᱢᱚᱱ ᱡᱮᱱᱚ ᱥᱟᱢᱟᱜ ᱠᱚᱜᱮ ᱱᱚᱝᱠᱟ ᱜᱮ ᱟᱭᱢᱟ ᱟᱭᱢᱟ ᱢᱮᱱᱟᱜ ᱠᱟᱜ ᱫᱷᱚᱨᱚᱢ ᱠᱚ ᱚᱱᱟ ᱛᱮᱜᱮ ᱵᱟᱲᱟᱭ ᱥᱟᱱᱟᱧ ᱠᱟᱱᱟ